ᱤᱧᱟᱹᱜ ᱴᱚᱴᱷᱟ ᱨᱮ ᱵᱤᱨᱤᱫ ᱟᱨ ᱠᱟᱹᱨᱩ ᱵᱤᱨᱤᱫ ᱠᱷᱮᱛ ᱟᱭᱢᱟ ᱨᱚᱠᱚᱢ ᱫᱩᱨᱤᱵ ᱵᱮᱵᱚᱦᱟᱨ ᱠᱟᱛᱮ ᱟᱭᱢᱟ ᱨᱚᱠᱚᱢ ᱦᱚᱲ ᱟᱭᱢᱟ ᱨᱚᱠᱚᱢ ᱠᱟᱹᱢᱤ ᱠᱚ ᱠᱟᱹᱢᱤᱭᱮᱫᱟ ᱡᱮᱢᱚᱱ ᱫᱚ ᱠᱟᱴ ᱨᱮᱱᱟᱜ ᱫᱚ ᱠᱟᱯᱟᱴ ᱠᱚ ᱵᱮᱱᱟᱣᱮᱫᱟ ᱡᱟᱱᱞᱟ ᱠᱚ ᱵᱮᱱᱟᱣᱫᱟ ᱫᱩᱲᱩᱵ ᱜᱟᱹᱰᱩ ᱠᱚ ᱵᱮᱱᱟᱣᱮᱫᱟ ᱢᱟᱹᱪᱤ ᱠᱚ ᱵᱮᱱᱟᱣ ᱫᱟ ᱟᱨ ᱟᱫᱮᱱ ᱦᱚᱲ ᱫᱚ ᱥᱤᱨᱚᱢ ᱠᱚᱨᱮᱱᱟᱜ ᱡᱚᱱᱚᱜ ᱠᱚᱠᱚ ᱜᱟᱞᱟᱝᱮᱫᱟ ᱟᱨ ᱟᱭᱢᱟ ᱦᱚᱲ ᱫᱚ ᱟᱨᱦᱚᱸ ᱟᱭᱢᱟ ᱦᱚᱲ ᱫᱚ ᱚᱠᱚᱭ ᱠᱚᱫᱚ ᱯᱟᱨᱠᱚᱢ ᱠᱚᱴᱷᱮ ᱠᱚᱠᱚ ᱵᱮᱱᱟᱣᱮᱫᱟ ᱚᱱᱟ ᱟᱹᱠᱷᱨᱤᱧ ᱠᱟᱛᱮ ᱜᱮ ᱵᱟᱡᱟᱨ ᱠᱚᱨᱮ ᱠᱚ ᱟᱹᱠᱷᱨᱤᱧ ᱠᱤᱨᱤᱧ ᱫᱟ ᱟᱨ ᱚᱸᱰᱮ ᱠᱷᱚᱡ ᱴᱟᱠᱟ ᱯᱟᱭᱥᱟ ᱠᱚ ᱟᱨᱡᱟᱣᱮᱫᱟ